ᱤᱧᱟᱹᱜ ᱢᱮᱱ ᱠᱟᱱᱟ ᱡᱮ ᱚᱲᱟᱜ ᱨᱮ ᱫᱩᱲᱩᱵ ᱠᱟᱛᱮᱫ ᱡᱩᱫᱤᱢ ᱛᱟᱦᱮᱱᱟ ᱡᱟᱦᱟᱸᱞᱮᱠᱟ ᱟᱵᱚ ᱦᱟᱲᱟᱢ ᱵᱩᱰᱷᱤ ᱵᱚᱱ ᱫᱩᱲᱩᱵ ᱠᱚᱜ ᱠᱟᱱᱟ ᱢᱤᱫ ᱰᱚᱸᱰᱮᱠ ᱤᱱᱟᱹ ᱠᱷᱟᱱ ᱫᱩᱲᱩᱵ ᱵᱟᱲᱟᱭ ᱠᱟᱱᱟ ᱵᱚᱱ ᱤᱱᱟᱹ ᱠᱷᱟᱱ ᱫᱚ ᱟᱵᱚ ᱡᱩᱫᱤ ᱵᱚᱱ ᱦᱟᱲᱟᱢ ᱟᱭᱳ ᱠᱚ ᱵᱟᱵᱟ ᱠᱚ ᱡᱩᱫᱤ ᱠᱷᱟᱹᱞᱤ ᱵᱚᱱ ᱛᱟᱲᱟᱢᱟ ᱧᱚᱜᱼᱟ ᱠᱟᱹᱡ ᱤᱱᱟᱹ ᱠᱷᱟᱱ ᱫᱚ ᱢᱚᱱᱮ ᱠᱚᱦᱚᱸ ᱯᱷᱩᱨᱛᱤ ᱧᱚᱜᱚᱜᱼᱟ ᱪᱤᱠᱟᱹᱛᱮ ᱵᱚᱭᱮᱥ ᱦᱚᱲᱢᱚ ᱦᱚᱲᱢᱚ ᱱᱚᱣᱟ ᱞᱮᱱᱠᱷᱟᱱ ᱫᱚ ᱠᱤᱪᱷᱩ ᱫᱟᱬᱟ ᱵᱟᱲᱟ ᱞᱮᱱᱠᱷᱟᱡ ᱫᱚ ᱢᱤᱫ ᱰᱚᱸᱰᱮᱠ ᱥᱚᱢᱚᱭ ᱮᱢ ᱞᱮᱱᱠᱷᱟᱱ ᱫᱚ ᱟᱹᱰᱤ ᱪᱮᱦᱨᱟᱢ ᱵᱩᱡᱷᱟᱹᱜᱼᱟ ᱟᱨ ᱫᱩᱲᱩᱵ ᱠᱟᱛᱮᱫ ᱫᱚ ᱦᱚᱲᱢᱚ ᱠᱚ ᱟᱨ ᱥᱚᱨᱤᱨ ᱠᱚᱦᱚᱸ ᱠᱷᱟᱨᱟᱯᱚᱜᱼᱟ ᱟᱨ ᱢᱟᱱᱮ ᱵᱚᱦᱚᱜ ᱦᱚᱸ ᱵᱟᱭ ᱠᱟᱹᱢᱤᱭᱟ ᱵᱮᱥ ᱞᱮᱠᱟ ᱦᱚᱸ ᱦᱟᱲᱟᱢ ᱵᱩᱰᱷᱤ ᱞᱮᱱᱠᱷᱟᱱ ᱫᱚᱵᱚᱱ ᱟᱨ ᱠᱚᱲᱟ ᱦᱚᱲ ᱦᱚᱸ ᱟᱵᱚᱱ ᱦᱚᱸ ᱡᱩᱫᱤ ᱢᱤᱫ ᱜᱷᱟᱹᱲᱤᱡ ᱵᱚᱱ ᱮᱢᱟ ᱱᱚᱰᱮ ᱴᱟᱭᱤᱢ ᱡᱟᱦᱟᱸ ᱞᱮᱠᱟ ᱢᱤᱫ ᱜᱷᱚᱱᱴᱟ ᱨᱮᱦᱚᱸ ᱡᱩᱫᱤ ᱱᱚᱰᱮ ᱜᱚᱰᱟ ᱨᱮᱦᱚᱸ ᱵᱚᱞ ᱠᱚᱵᱚᱱ ᱮᱱᱮᱡ ᱧᱚᱜᱟᱭᱟ ᱛᱚᱵᱮ ᱵᱚᱱ ᱛᱟᱲᱟᱢ ᱵᱟᱲᱟ ᱧᱚᱜᱟ ᱫᱟᱹᱲ ᱵᱟᱲᱟ ᱧᱚᱜᱟ ᱵᱚᱱ ᱫᱩᱲᱩᱵ ᱛᱤᱸᱜᱩ ᱧᱚᱜᱚᱜ ᱟᱵᱚᱱ ᱟᱨ ᱦᱚᱲ ᱥᱟᱞᱟᱜ ᱵᱚᱱ ᱢᱤᱞᱟᱹ ᱢᱤᱥᱟᱹ ᱧᱚᱜᱚᱜᱼᱟ ᱱᱚᱸᱰᱮ ᱦᱚᱸ ᱤᱱᱟᱹ ᱠᱷᱟᱱ ᱫᱚ ᱟᱹᱰᱤ ᱥᱮ ᱪᱮᱦᱨᱟ ᱵᱩᱡᱷᱟᱹᱜᱼᱟ ᱵᱩᱡᱷᱟᱹᱜᱼᱟ ᱜᱚᱰᱟᱨᱮ ᱦᱮᱡ ᱠᱟᱛᱮᱫ ᱦᱚᱸ ᱫᱩᱲᱩᱵ ᱠᱟᱛᱮᱫ ᱫᱚ ᱚᱲᱟᱜ ᱨᱮᱫᱚ ᱠᱷᱟᱹᱞᱤ ᱢᱚᱴᱟᱜ ᱟᱢ ᱢᱚᱴᱟ ᱠᱟᱛᱮᱫ ᱠᱷᱟᱱ ᱢᱟ ᱵᱮᱢᱟᱨ ᱧᱟᱧᱟᱢᱟ ᱵᱮᱢᱟᱨ ᱧᱟᱧᱟᱢᱟ ᱟᱹᱰᱤ ᱞᱮᱠᱟᱱ ᱨᱳᱜᱽ ᱠᱚ ᱡᱟᱯᱟᱲᱟ ᱚᱱᱟ ᱛᱮᱜᱮ ᱠᱤᱪᱷᱩ ᱠᱤᱪᱷᱩ ᱠᱤᱪᱷᱩ ᱠᱤᱪᱷᱩ ᱴᱟᱭᱤᱢ ᱳᱰᱳᱠ ᱠᱟᱛᱮᱫ ᱤᱭᱟ ᱛᱚ ᱥᱮᱛᱟᱜ ᱵᱟᱝᱠᱷᱟᱱ ᱫᱚ ᱛᱟᱨᱟᱥᱤᱧ ᱨᱮᱦᱚᱸ ᱡᱟᱦᱟᱸ ᱴᱟᱭᱤᱢ ᱨᱮ ᱡᱩᱫᱤᱢ ᱧᱟᱢ ᱫᱟᱲᱮᱭᱟᱜ ᱠᱟᱱᱟ ᱤᱱᱟᱹ ᱴᱟᱭᱤᱢ ᱨᱮ ᱵᱮᱥᱢ ᱚᱱᱛᱮ ᱜᱚᱰᱟ ᱥᱮᱫ ᱨᱮ ᱦᱮᱡ ᱠᱟᱛᱮᱫ ᱚᱱᱟ ᱫᱩᱲᱩᱵ ᱛᱤᱸᱜᱩ ᱠᱟᱹᱡ ᱛᱟᱲᱟᱢ ᱵᱟᱲᱟ ᱢᱟᱱᱮ ᱫᱩ ᱛᱤᱱ ᱢᱟᱱᱮ ᱪᱚᱠᱠᱚᱨᱮᱢ ᱢᱟᱨᱟᱣᱟ ᱜᱚᱰᱟᱨᱮ ᱛᱟᱲᱟᱢ ᱠᱟᱛᱮᱫ ᱨᱮᱦᱚᱸ ᱡᱟᱦᱟᱸᱭ ᱵᱟᱭ ᱫᱟᱹᱲ ᱫᱟᱲᱮᱭᱟᱜᱼᱟ ᱢᱚᱴᱟ ᱦᱚᱲᱢᱚ ᱵᱟᱢ ᱫᱟᱹᱲ ᱫᱟᱲᱮᱭᱟᱜᱼᱟ ᱚᱱᱠᱟᱢ ᱚᱱᱠᱟᱢ ᱪᱚᱠᱠᱚᱨᱮᱢ ᱢᱟᱨᱟᱣᱟ ᱫᱩ ᱪᱚᱠᱠᱚᱨ ᱜᱟᱱ ᱛᱟᱲᱟᱢ ᱛᱟᱲᱟᱢ ᱛᱮᱦᱚᱸ ᱢᱟᱨᱟᱣ ᱠᱷᱟᱱ ᱫᱚ ᱦᱚᱲᱢᱚ ᱠᱚ ᱟᱹᱰᱤ ᱪᱮᱦᱨᱟ ᱵᱩᱡᱷᱟᱹᱜᱼᱟ ᱡᱟᱦᱟᱸ ᱞᱮᱠᱟ ᱱᱤᱛᱳᱜ ᱟᱹᱰᱤ ᱜᱟᱱ ᱨᱳᱜᱽ ᱚᱱᱠᱟ ᱦᱤᱡᱩᱜ ᱠᱟᱱᱟ ᱪᱮᱫ ᱫᱩᱲᱩᱵ ᱠᱟᱛᱮᱫ ᱟᱵᱚ ᱱᱚᱝᱠᱟ ᱵᱤ ᱯᱤ ᱯᱮᱥᱮᱱᱴ ᱠᱚᱵᱚᱱ ᱵᱮᱱᱟᱣᱚᱜ ᱠᱟᱱᱟ ᱟᱨ ᱱᱚᱣᱟ ᱥᱩᱜᱟᱨ ᱵᱮᱢᱟᱨ ᱠᱚᱦᱚᱸ ᱯᱟᱲᱟᱜ ᱠᱟᱱᱟ ᱡᱩᱫᱤ ᱱᱚᱣᱟ ᱠᱚ ᱡᱩᱫᱤ ᱨᱳᱡᱽ ᱫᱤᱱ ᱡᱩᱫᱤ ᱱᱚᱝᱠᱟ ᱵᱮᱥ ᱞᱮᱠᱟᱛᱮ ᱡᱩᱫᱤ ᱵᱚᱱ ᱠᱚᱨᱟᱣᱟ ᱢᱟᱱᱮ ᱫᱤᱱ ᱜᱮ ᱥᱮᱛᱟᱜ ᱨᱮ ᱵᱮᱨᱮᱫ ᱠᱟᱛᱮᱫ ᱵᱚᱱ ᱛᱟᱲᱟᱢ ᱧᱚᱜᱟ ᱵᱚᱱ ᱛᱟᱲᱟᱢ ᱧᱚᱜᱟᱵᱚᱱ ᱮᱱᱠᱷᱟᱱ ᱫᱚ ᱟᱵᱚᱣᱟᱜ ᱦᱚᱲᱢᱚ ᱦᱚᱸ ᱟᱹᱰᱤ ᱯᱷᱤᱴᱱᱮᱥ ᱛᱟᱦᱮᱱᱟ ᱟᱨ ᱟᱹᱰᱤ ᱪᱮᱦᱨᱟ ᱢᱚᱡᱽ ᱜᱮᱢ ᱵᱩᱡᱷᱟᱹᱣᱟ ᱤᱱᱟᱹ ᱦᱤᱞᱳᱜ ᱫᱚ ᱵᱮᱨᱮᱫ ᱠᱟᱛᱮᱫ ᱦᱚᱸ ᱟᱰᱤ ᱵᱮᱥᱮᱢ ᱵᱩᱡᱷᱟᱹᱣᱟ ᱦᱚᱲᱢᱚ ᱠᱚᱦᱚᱸ ᱠᱮᱴᱮᱡ ᱜᱮᱢ ᱵᱩᱡᱷᱟᱹᱣᱟ ᱟᱨ ᱚᱲᱟᱜ ᱨᱮ ᱛᱟᱦᱮᱸ ᱠᱟᱛᱮᱫ ᱫᱚ ᱟᱹᱰᱤ ᱵᱮᱠᱟᱨ ᱜᱮᱭᱟ ᱚᱱᱟᱛᱮ ᱟᱹᱰᱤ ᱵᱮᱠᱟᱨ ᱜᱮ ᱵᱩᱡᱷᱟᱹᱜᱼᱟ ᱚᱱᱟᱛᱮ ᱱᱚᱣᱟ ᱚᱱᱟᱛᱮ ᱠᱟᱹᱡ ᱜᱚᱰᱟ ᱥᱮᱫ ᱦᱮᱡ ᱞᱮᱱ ᱠᱷᱟᱱ ᱫᱚ ᱢᱤᱫ ᱰᱚᱸᱰᱮᱠ ᱥᱚᱢᱚᱭ ᱮᱢ ᱞᱮᱠᱷᱟᱱ ᱫᱚ ᱟᱹᱰᱤ ᱪᱮᱦᱨᱟ ᱵᱩᱡᱷᱟᱹᱜᱼᱟ ᱚᱱᱟ ᱜᱮ ᱟᱹᱞᱤᱧ ᱫᱚᱞᱤᱧ ᱢᱮᱱᱮᱜᱼᱟ